ᱤᱧᱟᱹᱜ ᱩᱭᱦᱟᱹᱨ ᱫᱚ ᱱᱚᱣᱟ ᱠᱟᱱᱟ ᱠᱤ ᱱᱚᱣᱟ ᱵᱷᱟᱨᱚᱛ ᱵᱷᱟᱨᱚᱛ ᱫᱤᱥᱚᱢ ᱨᱮ ᱡᱟᱦᱟᱸᱜᱮ ᱠᱟᱨᱠᱷᱟᱱᱟ ᱠᱚ ᱢᱮᱱᱟᱜᱼᱟ ᱚᱸᱰᱮᱫᱚ ᱡᱚᱛᱚ ᱦᱚᱲ ᱞᱮᱠᱟᱱ ᱠᱟᱹᱢᱤ ᱫᱚᱠᱚ ᱧᱟᱢᱟ ᱟᱫᱷᱟ ᱫᱚᱠᱚ ᱧᱟᱢᱟ ᱟᱫᱷᱟ ᱫᱚ ᱵᱟᱠᱚ ᱧᱟᱢᱟ ᱮᱱᱠᱷᱟᱡ ᱚᱱᱟ ᱜᱮᱠᱤ ᱟᱫᱷᱟ ᱫᱚ ᱜᱤᱫᱽᱨᱟᱹ ᱠᱷᱚᱱᱜᱮ ᱚᱱᱟ ᱠᱩᱠᱢᱩ ᱠᱚ ᱧᱮᱞ ᱠᱟᱜᱼᱟ ᱠᱤ ᱤᱧᱫᱚ ᱚᱸᱰᱮᱜᱤᱧ ᱠᱟᱹᱢᱤᱭᱟ ᱮᱱᱠᱷᱟᱱ ᱚᱱᱟ ᱞᱟᱹᱜᱤᱫ ᱯᱩᱨᱟᱹ ᱡᱳᱨᱥᱳᱨ ᱠᱚ ᱞᱟᱜᱟᱣ ᱠᱚᱜᱼᱟ ᱟᱨ ᱟᱫᱷᱟ ᱫᱚᱠᱚ ᱛᱟᱦᱮᱱᱟ ᱠᱤ ᱵᱟᱝᱜᱮ ᱤᱧ ᱵᱟᱵᱟᱭ ᱠᱟᱹᱢᱤ ᱠᱟᱱᱟ ᱚᱱᱟ ᱤᱭᱟᱹᱛᱮ ᱤᱧ ᱩᱱᱤ ᱤᱭᱟᱹᱛᱮ ᱛᱷᱨᱳ ᱛᱮ ᱦᱟᱸᱜ ᱤᱧ ᱵᱚᱞᱚᱱᱟ ᱟᱨ ᱟᱫᱷᱟ ᱫᱚᱠᱚ ᱛᱟᱦᱮᱱᱟ ᱵᱟᱝᱜᱮ ᱯᱩᱭᱥᱟᱹ ᱮᱢ ᱠᱟᱛᱮᱫ ᱨᱮᱦᱚᱸᱧ ᱵᱚᱞᱚᱱ ᱜᱮᱭᱟ ᱚᱱᱟ ᱠᱳᱢᱯᱟᱱᱤ ᱚᱱᱠᱟᱦᱚᱸ ᱛᱟᱦᱮᱱᱟ ᱟᱫᱷᱟ ᱠᱚᱫᱚ ᱟᱯᱱᱟ ᱟᱨ ᱟᱹᱯᱥᱤ ᱡᱟᱱ ᱯᱮᱦᱪᱟᱱ ᱛᱟᱦᱮᱱᱟ ᱮᱱᱠᱷᱟᱱ ᱩᱱᱠᱩ ᱠᱚᱫᱚ ᱚᱱᱠᱟ ᱠᱟᱛᱮᱫ ᱦᱚᱠᱚ ᱵᱚᱞᱚᱱᱟ ᱟᱹᱰᱤ ᱯᱨᱚᱠᱟᱨ ᱤᱭᱟᱹ ᱢᱮᱱᱟᱜᱼᱟ ᱵᱷᱮᱠᱮᱱᱥᱤ ᱠᱚ ᱢᱮᱱᱟᱜᱼᱟ ᱡᱟᱦᱟᱸ ᱞᱮᱠᱟ ᱱᱚᱣᱟ ᱨᱮᱦᱚᱸ ᱟᱹᱰᱤ ᱠᱚᱢ ᱚᱠᱟ ᱚᱠᱟ ᱡᱚᱦᱚᱜ ᱪᱚᱭ ᱚᱰᱚᱠᱟ ᱠᱤ ᱡᱟᱦᱟᱸ ᱞᱮᱠᱟ ᱤᱞᱮᱴᱨᱚᱱᱤᱠ ᱵᱟᱞᱟ ᱠᱚᱠᱚ ᱯᱟᱲᱦᱟᱣ ᱠᱚᱜᱼᱟ ᱚᱠᱚᱭ ᱪᱚ ᱢᱮᱠᱟᱱᱤᱠᱮᱞ ᱤᱧᱡᱤᱱᱤᱭᱟᱨ ᱜᱮ ᱯᱟᱲᱦᱟᱣ ᱠᱟᱜ ᱠᱷᱟᱱ ᱚᱱᱟ ᱦᱤᱥᱟᱹᱵᱽᱛᱮ ᱵᱷᱮᱠᱮᱱᱥᱤ ᱦᱚᱸ ᱩᱱᱟᱹᱜ ᱵᱟᱭ ᱚᱰᱳᱠ ᱠᱷᱟᱱ ᱢᱟ ᱚᱱᱟ ᱦᱤᱥᱟᱹᱵᱽᱛᱮ ᱜᱤᱫᱽᱨᱟᱹ ᱦᱚᱠᱚ ᱯᱷᱟᱹᱞᱛᱩᱜᱼᱟ ᱵᱟᱠᱚ ᱵᱮᱨᱮᱫ ᱫᱟᱲᱮᱭᱟᱜᱼᱟ ᱟᱫᱷᱟ ᱠᱚᱫᱚ ᱡᱟᱦᱟᱸᱭ ᱢᱮᱠᱟᱱᱤᱠᱮᱞ ᱯᱟᱲᱦᱟᱣ ᱠᱟᱜ ᱠᱷᱟᱡ ᱚᱠᱟ ᱡᱚᱦᱚᱜ ᱢᱮᱠᱟᱱᱤᱠᱮᱞ ᱵᱟᱞᱟᱭ ᱚᱰᱚᱠ ᱠᱷᱟᱱ ᱫᱚ ᱤᱭᱟᱹ ᱵᱟᱞᱟ ᱤᱞᱮᱠᱴᱨᱚᱱᱤᱠ ᱵᱟᱞᱟ ᱵᱟᱭ ᱚᱰᱚᱠᱟ ᱚᱱᱠᱟ ᱦᱤᱥᱟᱹᱵᱽᱛᱮ ᱠᱳᱢᱯᱟᱱᱤ ᱨᱮᱦᱚᱸ ᱠᱚ ᱤᱭᱟᱹᱜᱼᱟ ᱮᱱᱠᱷᱟᱡ ᱠᱩᱪ ᱠᱩᱪ ᱜᱤᱫᱽᱨᱟᱹ ᱫᱚ ᱚᱱᱟ ᱠᱚᱛᱮ ᱦᱚᱠᱚ ᱟᱹᱲᱤᱥᱚᱜᱼᱟᱠᱚ ᱦᱟᱨᱟᱜ ᱟᱠᱚ ᱛᱷᱟᱠᱟᱜ ᱟᱠᱚ ᱟᱨ ᱚᱱᱟ ᱛᱟᱭᱱᱚᱢ ᱛᱮᱫᱚ ᱚᱱᱟᱠᱚ ᱵᱟᱹᱜᱤ ᱠᱟᱛᱮᱫ ᱮᱴᱟᱜ ᱥᱮᱫ ᱤᱭᱟᱹ ᱮᱴᱟᱜ ᱠᱟᱹᱢᱤ ᱥᱮᱫ ᱦᱚᱨ ᱰᱟᱦᱟᱨ ᱠᱚ ᱧᱮᱞ ᱡᱚᱝᱟ ᱵᱟᱹᱫᱽ ᱠᱚᱥᱮᱡ ᱠᱚ ᱵᱟᱹᱫᱽ ᱠᱚ ᱤᱭᱟᱹ ᱠᱚ ᱪᱟᱥ ᱨᱮᱭᱟᱜ ᱠᱚ ᱪᱮᱥᱴᱟᱭᱟ ᱟᱨ ᱟᱫᱷᱟ ᱠᱚᱫᱚ ᱠᱚ ᱛᱟᱦᱮᱱᱟ ᱵᱟᱝᱜᱮ ᱤᱧᱫᱚ ᱱᱚᱣᱟ ᱤᱭᱟᱹ ᱨᱮᱜᱮᱧ ᱠᱟᱹᱢᱤᱭᱟ ᱮᱱᱠᱷᱟᱡ ᱩᱱᱠᱩ ᱫᱚ ᱚᱱᱟ ᱨᱮᱜᱮ ᱮᱠᱫᱚᱢ ᱯᱩᱨᱟᱹ ᱡᱳᱨᱥᱳᱨ ᱠᱚ ᱞᱟᱜᱟᱣ ᱠᱚᱜᱼᱟ ᱚᱱᱟᱜᱮ ᱯᱩᱨᱟᱹ ᱯᱟᱲᱦᱟᱜ ᱟᱠᱚ ᱥᱮᱛᱟᱜ ᱟᱹᱭᱩᱵ ᱟᱨ ᱚᱱᱟ ᱨᱮᱜᱮ ᱫᱤᱱᱜᱮ ᱢᱚᱛᱞᱚᱵ ᱚᱱᱟᱜᱮ ᱤᱭᱟᱹ ᱠᱟᱜᱼᱟ ᱠᱤ ᱤᱧᱫᱚ ᱚᱸᱰᱮᱜᱮ ᱦᱟᱸᱜ ᱯᱚᱨᱤᱠᱠᱷᱟᱧ ᱚᱞᱟ ᱚᱸᱰᱮᱜᱤᱧ ᱯᱟᱥᱟ ᱟᱨ ᱚᱸᱰᱮᱜᱮ ᱤᱧᱫᱩᱧ ᱠᱟᱹᱢᱤᱢᱟ ᱮᱴᱟᱜ ᱨᱮᱫᱚ ᱵᱟᱝᱜᱮ ᱟᱨ ᱚᱱᱟ ᱦᱤᱥᱟᱹᱵᱽᱛᱮ ᱩᱱᱠᱩ ᱫᱚ ᱚᱱᱟ ᱛᱮᱭᱟᱨᱤ ᱟᱠᱚ ᱟᱨ ᱵᱟᱝ ᱵᱟᱠᱚ ᱤᱭᱟᱹᱜᱼᱟ ᱟᱨ ᱡᱟᱦᱟᱸ ᱦᱩᱭᱩᱜ ᱠᱟᱱᱟ ᱡᱟᱦᱟᱸᱭ ᱠᱟᱹᱢᱤ ᱠᱚ ᱧᱟᱢᱟ ᱟᱨ ᱡᱟᱦᱟᱸᱭ ᱵᱟᱠᱚ ᱧᱟᱢᱟ ᱡᱟᱦᱟᱸᱭ ᱠᱟᱹᱢᱤ ᱧᱟᱢᱟᱭ ᱮᱱᱠᱷᱟᱡ ᱩᱱᱤ ᱞᱟᱹᱜᱤᱫ ᱛᱮᱢᱟ ᱵᱮᱥ ᱜᱮᱭᱟ ᱩᱱᱤ ᱠᱟᱹᱢᱤ ᱧᱟᱢ ᱠᱮᱫᱟᱭ ᱟᱡᱟᱜ ᱚᱲᱟᱜ ᱨᱮ ᱪᱩᱞᱦᱟᱹ ᱡᱩᱞᱩᱜᱼᱟ ᱡᱟᱦᱟᱸ ᱥᱟᱢᱟᱱ ᱛᱟᱭ ᱦᱩᱭᱩᱜᱼᱟ ᱚᱱᱟᱛᱮ ᱩᱱᱠᱩ ᱞᱟᱹᱜᱤᱫ ᱫᱚ ᱴᱷᱤᱠ ᱟᱨ ᱡᱟᱦᱟᱸᱭ ᱵᱟᱠᱚ ᱠᱟᱹᱢᱤᱭᱟ ᱩᱱᱤ ᱞᱟᱹᱜᱤᱫᱛᱮ ᱟᱹᱰᱤ ᱢᱩᱥᱠᱤᱞ ᱩᱱᱠᱩ ᱫᱚ ᱛᱟᱭᱱᱚᱢ ᱛᱮᱫᱚ ᱮᱴᱟᱜ ᱠᱟᱹᱢᱤ ᱠᱚ ᱵᱟᱹᱫᱽ ᱠᱷᱮᱛ ᱭᱟ ᱮᱴᱟᱜ ᱠᱟᱹᱢᱤ ᱠᱚᱦᱚᱸ ᱠᱚ ᱧᱮᱞ ᱡᱚᱝᱟ ᱢᱮᱱᱟᱠᱚ ᱱᱚᱣᱟᱨᱮ ᱵᱟᱭ ᱜᱟᱱᱚᱜ ᱠᱟᱱᱟ ᱴᱷᱤᱠ ᱜᱮᱭᱟ ᱟᱪᱪᱷᱟ ᱱᱚᱣᱟᱨᱮ ᱵᱟᱭ ᱜᱟᱱᱚᱜ ᱠᱟᱱᱟ ᱮᱴᱟᱜ ᱠᱳᱢᱯᱟᱱᱤ ᱛᱚ ᱜᱟᱱᱚᱜᱼᱟ ᱮᱴᱟᱜ ᱤᱭᱟᱹ ᱵᱤᱡᱽᱱᱮᱥ ᱡᱟᱦᱟᱱᱟᱜ ᱜᱮᱠᱚ ᱠᱷᱩᱞᱟᱹᱣ ᱡᱚᱝᱟ ᱟᱨ ᱛᱤᱱᱟᱹᱜ ᱫᱤᱱ ᱫᱤᱱ ᱢᱤᱫᱴᱤᱡ ᱤᱭᱟᱹ ᱨᱮᱜᱮᱢ ᱞᱟᱜᱟᱣ ᱠᱚᱜᱼᱟ ᱮᱱᱛᱮᱫ ᱩᱢᱟᱹᱨ ᱦᱚᱛᱚ ᱪᱟᱵᱟᱜᱼᱟ ᱮᱱᱠᱷᱟᱡ ᱚᱱᱟ ᱦᱤᱥᱟᱹᱵᱽᱛᱮ ᱛᱟᱭᱱᱚᱢ ᱛᱮᱫᱚ ᱠᱚ ᱪᱮᱧᱡᱽᱼᱟ